ᱦᱚᱜᱼᱚᱸᱭ ᱡᱮ ᱡᱟᱦᱟᱸ ᱜᱟᱹᱰᱤ ᱠᱚ ᱵᱟᱝ ᱡᱟᱦᱟᱱᱟᱜ ᱟᱨᱦᱚᱸ ᱥᱩᱵᱤᱛᱟ ᱛᱚ ᱢᱟᱱᱮ ᱡᱮᱢᱚᱱ ᱟᱵᱚ ᱡᱟᱦᱟᱱᱟᱜ ᱠᱷᱟᱹᱛᱤᱨ ᱛᱮ ᱡᱟᱦᱟᱸ ᱛᱤᱥ ᱫᱚ ᱢᱟᱱᱮ ᱡᱟᱦᱟᱸ ᱞᱟᱦᱟ ᱨᱮᱭᱟᱜ ᱠᱟᱛᱷᱟᱧ ᱢᱮᱱ ᱦᱚᱪᱚᱭᱮᱫᱟ ᱡᱮ ᱡᱟᱦᱟᱸ ᱛᱤᱥ ᱫᱚ ᱟᱵᱚ ᱢᱟᱱᱮ ᱪᱟᱞᱟᱜ ᱦᱩᱭᱩᱜ ᱠᱟᱱ ᱛᱟᱵᱚᱱ ᱛᱟᱦᱮᱱ ᱡᱟᱦᱟᱱᱟᱜ ᱠᱟᱹᱢᱤ ᱞᱟᱹᱜᱤᱫ ᱛᱮ ᱵᱟᱡᱟᱨ ᱛᱮ ᱵᱟᱝ ᱱᱤᱛᱚᱜ ᱫᱚ ᱡᱚᱛᱚ ᱠᱤᱪᱷᱩ ᱜᱮ ᱟᱵᱚ ᱥᱩᱵᱤᱫᱟ ᱠᱟᱛᱮ ᱚᱲᱟᱜ ᱨᱮᱜᱮ ᱵᱚᱱ ᱧᱟᱢᱮᱫᱟ ᱡᱮᱢᱚᱱ ᱟᱵᱚ ᱚᱲᱟᱜ ᱠᱚᱨᱮᱜ ᱜᱮ ᱜᱟᱹᱰᱤ ᱨᱮᱵᱚᱱ ᱫᱮᱡ ᱫᱟᱲᱮᱜ ᱠᱟᱱᱟ ᱵᱟᱝ ᱡᱟᱦᱟᱱᱟᱜ ᱟᱨᱚ ᱥᱚᱵᱡᱤ ᱠᱤᱢᱵᱟ ᱡᱟᱦᱟᱱᱟᱜ ᱟᱨᱦᱚᱸ ᱦᱟᱱᱟ ᱱᱤᱭᱟᱹ ᱦᱟᱱᱟ ᱱᱤᱭᱟᱹ ᱵᱚᱞᱛᱮ ᱵᱟᱡᱟᱨ ᱦᱟᱴ ᱵᱟᱝ ᱟᱨᱦᱚᱸ ᱡᱟᱦᱟᱱᱟᱜ ᱜᱮ ᱡᱚᱢ ᱡᱤᱱᱤᱥ ᱡᱚᱛᱚ ᱠᱤᱪᱷᱩ ᱜᱮ ᱟᱵᱚ ᱚᱲᱟᱜ ᱨᱮᱜᱮ ᱵᱚᱱ ᱧᱟᱢᱫᱟ ᱟᱨ ᱵᱟᱝᱠᱷᱟᱱ ᱫᱚ ᱞᱟᱦᱟᱨᱮ ᱟᱵᱚ ᱢᱟᱱᱮ ᱡᱟᱦᱟᱱᱟᱜ ᱠᱷᱟᱹᱛᱤᱨ ᱛᱮᱜᱮ ᱠᱷᱟᱴᱚ ᱢᱟᱴᱚ ᱡᱤᱱᱤᱥ ᱠᱷᱟᱹᱛᱤᱨ ᱛᱮᱜᱮ ᱟᱵᱚ ᱵᱟᱝ ᱵᱟᱡᱟᱨ ᱨᱮ ᱪᱟᱞᱟᱜ ᱦᱩᱭᱩᱜ ᱠᱟᱱ ᱛᱟᱵᱳᱱ ᱛᱟᱦᱮᱱᱟ ᱡᱮ ᱴᱟᱣᱩᱱ ᱨᱮ ᱟᱨ ᱱᱤᱛᱚᱜ ᱟᱵᱚ ᱟᱭᱢᱟ ᱟᱭᱢᱟ ᱛᱮ ᱥᱩᱵᱤᱛᱟ ᱦᱩᱭ ᱠᱟᱱ ᱛᱟᱵᱳᱱᱟ